ᱤᱧ ᱢᱤᱫᱴᱟᱹᱝ ᱥᱩᱠᱨᱤᱧ ᱦᱟᱛᱟᱣ ᱟᱠᱟᱫᱮᱭᱟ ᱟᱫᱚ ᱩᱱᱤ ᱞᱟᱹᱜᱤᱱ ᱯᱨᱚᱛᱷᱚᱢᱚᱛᱚ ᱡᱟᱦᱟᱸ ᱠᱟᱹᱢᱤ ᱠᱟᱱᱟ ᱩᱱᱤ ᱞᱟᱹᱜᱤᱱ ᱛᱮ ᱢᱤᱫᱴᱮᱱ ᱡᱟᱦᱟᱸ ᱠᱚ ᱢᱮᱛᱟᱜ ᱠᱟᱱᱟ ᱰᱷᱚᱸᱜᱟ ᱡᱟᱦᱟᱸ ᱫᱚ ᱟᱡᱼᱮ ᱡᱚᱢᱟ ᱚᱱᱟᱧ ᱵᱮᱵᱚᱥᱛᱷᱟᱭᱟ ᱟᱨ ᱛᱟᱨᱯᱚᱨᱮ ᱫᱤᱛᱤᱭᱚᱛᱚ ᱦᱩᱭᱩᱜ ᱠᱟᱱᱟ ᱡᱮ ᱩᱱᱤ ᱛᱟᱦᱮᱱ ᱨᱮᱱᱟᱜ ᱵᱮᱵᱚᱥᱛᱟ ᱩᱱᱤ ᱛᱟᱦᱮᱱᱢᱟᱭ ᱪᱮᱫᱞᱮᱠᱟ ᱠᱟᱛᱮᱫᱼᱮ ᱛᱟᱦᱮᱱᱟ ᱚᱱᱟᱞᱮᱠᱟᱛᱮ ᱩᱱᱤ ᱢᱤᱫᱴᱤᱱ ᱚᱲᱟᱜ ᱤᱧ ᱡᱩᱛᱟᱭᱟ ᱟᱨ ᱩᱱᱤ ᱥᱚᱢᱚᱭ ᱥᱚᱢᱚᱭ ᱡᱚᱢᱟᱜ ᱮᱢᱟᱭ ᱦᱩᱭᱩᱜᱼᱟ ᱫᱤᱱ ᱨᱮ ᱯᱮ ᱫᱷᱟᱣ ᱫᱚ ᱚᱵᱳᱥᱥᱳᱭ ᱢᱟᱥᱴ ᱯᱮ ᱫᱷᱟᱣ ᱫᱚ ᱞᱟᱜᱟᱜ ᱜᱮᱭᱟ ᱚᱱᱟ ᱞᱮᱠᱟᱛᱮ ᱥᱩᱠᱨᱤ ᱟᱹᱥᱩᱞ ᱫᱚ ᱠᱷᱩᱵᱽ ᱵᱷᱟᱹᱜᱤᱭᱟ ᱟᱨ ᱚᱱᱠᱟ ᱜᱮ ᱢᱮᱨᱚᱢ ᱦᱚᱸ ᱢᱮᱨᱚᱢ ᱪᱟᱥ ᱠᱟᱛᱮᱫ ᱢᱮᱨᱚᱢ ᱫᱚ ᱟᱹᱰᱤ ᱵᱷᱟᱞᱤ ᱡᱤᱱᱤᱥ ᱠᱟᱱᱟ ᱠᱚ ᱢᱮᱨᱚᱢ ᱦᱟᱛᱟᱣ ᱠᱟᱛᱮᱫ ᱤᱧ ᱩᱱᱠᱩ ᱞᱟᱹᱜᱤᱫ ᱢᱟᱪᱟᱧ ᱵᱮᱱᱟᱣᱟ ᱟᱨ ᱚᱲᱟᱜ ᱤᱧ ᱵᱮᱱᱟᱣᱟ ᱚᱸᱰᱮ ᱫᱚᱦᱚ ᱠᱚ ᱞᱟᱹᱜᱤᱫ ᱟᱨ ᱩᱱᱠᱩ ᱫᱤᱱ ᱨᱮ ᱵᱟᱨ ᱫᱷᱟᱣ ᱡᱚᱢᱟᱜ ᱨᱮᱱᱟᱜ ᱡᱟᱦᱟᱸ ᱵᱮᱵᱚᱥᱛᱷᱟ ᱩᱱᱠᱩ ᱫᱚ ᱟᱞᱮ ᱱᱚᱣᱟ ᱠᱚᱨᱮ ᱫᱚ ᱡᱚᱢᱟᱜ ᱫᱚ ᱚᱲᱟᱜ ᱨᱮᱫᱚ ᱵᱟᱝᱠᱚ ᱮᱢᱟᱠᱚᱣᱟ ᱩᱱᱠᱩ ᱫᱚ ᱟᱞᱮ ᱫᱚ ᱱᱮᱛᱟᱨ ᱫᱚ ᱵᱤᱨ ᱨᱮᱜᱮ ᱡᱚᱢᱟᱜ ᱠᱟᱱ ᱛᱟᱠᱚᱣᱟ ᱵᱤᱨ ᱜᱮᱞᱮ ᱤᱫᱤ ᱠᱚᱣᱟ ᱜᱷᱟᱸᱥ ᱯᱟᱞᱦᱟ ᱡᱚᱢ ᱠᱟᱛᱮᱫ ᱜᱮᱞᱮ ᱫᱚᱦᱚ ᱠᱚᱣᱟ